ᱟᱞᱮ ᱥᱟᱱᱟᱢ ᱠᱚᱜᱮ ᱜᱩᱨᱩ ᱯᱩᱨᱱᱤᱢᱟ ᱨᱮ ᱞᱩᱜᱩᱵᱩᱨᱩ ᱜᱷᱟᱱᱴᱟ ᱵᱟᱲᱮ ᱫᱟᱬᱟᱱᱞᱮ ᱪᱟᱞᱟᱣ ᱞᱮᱱᱟ ᱞᱩᱜᱩ ᱵᱩᱨᱩ ᱜᱷᱟᱱᱴᱟ ᱵᱟᱲᱮ ᱨᱮ ᱢᱟᱨᱟᱝ ᱵᱚᱸᱜᱟ ᱵᱩᱨᱩ ᱢᱟ ᱦᱩᱭᱩᱜ ᱜᱮ ᱚᱱᱟ ᱥᱟᱶᱛᱮ ᱫᱚᱢᱮ ᱜᱟᱫᱮᱞ ᱜᱟᱫᱮᱞ ᱦᱚᱲ ᱚᱸᱰᱮ ᱠᱚ ᱪᱟᱞᱟᱣ ᱠᱚ ᱢᱟᱨᱟᱝ ᱵᱩᱨᱩ ᱡᱟᱦᱮᱨ ᱮᱨᱟ ᱧᱩᱛᱩᱢ ᱛᱮ ᱯᱩᱡᱟᱹ ᱯᱟᱥᱟ ᱞᱩᱜᱩ ᱵᱩᱨᱩ ᱜᱷᱟᱱᱴᱟ ᱵᱟᱲᱮ ᱧᱩᱛᱩᱢ ᱛᱮ ᱯᱩᱡᱟᱹ ᱯᱟᱥᱟ ᱢᱟ ᱦᱩᱭᱩᱜ ᱜᱮ ᱚᱱᱟ ᱥᱟᱶᱛᱮ ᱚᱸᱰᱮ ᱡᱟᱦᱟᱸ ᱧᱮᱞ ᱞᱮᱠᱟᱱᱟᱜ ᱡᱤᱱᱤᱥ ᱛᱟᱦᱮᱸ ᱠᱟᱱᱟ ᱚᱱᱟ ᱫᱚ ᱦᱩᱭᱩᱜ ᱠᱟᱱᱟ ᱥᱤᱛᱟᱹ ᱱᱟᱞᱟ ᱡᱷᱟᱨᱱᱟ ᱚᱱᱟ ᱧᱮᱞ ᱠᱟᱛᱮᱜ ᱢᱚᱱᱮ ᱫᱚ ᱟᱹᱰᱤᱜᱮ ᱡᱤᱭᱟᱹᱲᱮᱱ ᱞᱮᱠᱟ ᱵᱩᱡᱷᱟᱹᱣ ᱮᱱᱟ